ᱮ ᱯᱮᱲᱟ ᱵᱟᱹᱵᱩ ᱮᱭ ᱴᱮᱠᱥᱤ ᱰᱨᱟᱭᱵᱷᱟᱨ ᱵᱟᱹᱵᱩ ᱟᱸᱡᱚᱢ ᱞᱮᱱ ᱟᱞᱮ ᱱᱚᱣᱟ ᱛᱤᱠᱤᱱ ᱵᱮᱞᱟ ᱚᱠᱛᱚᱨᱮ ᱵᱟᱥ ᱜᱟᱹᱰᱤ ᱢᱟ ᱵᱟᱞᱮ ᱧᱟᱢᱟ ᱦᱟᱱᱮ ᱠᱩᱞ ᱛᱚᱞᱟ ᱞᱮ ᱪᱟᱞᱟᱜᱼᱟ ᱟᱢᱟᱜ ᱜᱟᱹᱰᱤ ᱵᱷᱟᱲᱟᱞᱮ ᱢᱮᱱᱫᱟ ᱜᱷᱟᱨᱚᱸᱡᱽ ᱨᱮᱱ ᱮᱴᱟᱜ ᱦᱚᱲ ᱦᱚᱲ ᱫᱚ ᱵᱟᱹᱱᱩᱜ ᱠᱚᱣᱟ ᱮᱠᱮᱱ ᱜᱚᱜᱚ ᱵᱟᱵᱟ ᱜᱤᱫᱽᱨᱟᱹ ᱠᱟᱱᱟᱞᱮ ᱟᱫᱚ ᱛᱤᱱᱟᱹᱜ ᱜᱟᱱ ᱵᱷᱟᱲᱟᱢ ᱦᱟᱛᱟᱣ ᱠᱮᱭᱟ ᱦᱟᱡᱟᱨ ᱴᱟᱠᱟᱢ ᱞᱟᱹᱭᱫᱟ ᱦᱟᱡᱟᱨ ᱴᱟᱠᱟ ᱫᱚ ᱵᱟᱝ ᱵᱟᱹᱵᱩ ᱢᱚᱬᱮ ᱥᱚ ᱦᱟᱛᱟᱣᱢᱮ ᱢᱚᱬᱮ ᱥᱚ